ᱢᱚᱞ ᱞᱮ ᱪᱟᱞᱟᱣ ᱞᱮᱱᱟ ᱢᱚᱞ ᱪᱟᱞᱟᱣ ᱠᱟᱛᱮᱫ ᱢᱤᱫᱴᱮᱱ ᱡᱤᱱᱥᱯᱮᱱᱴ ᱞᱮ ᱦᱟᱛᱟᱣ ᱟᱹᱜᱩ ᱠᱮᱫᱟ ᱦᱟᱛᱟᱣ ᱟᱹᱜᱩ ᱠᱟᱛᱮᱫ ᱚᱱᱟ ᱦᱚᱸ ᱟᱭᱢᱟ ᱜᱮ ᱡᱤᱱᱥ ᱯᱮᱱᱴ ᱛᱟᱦᱮᱸ ᱠᱟᱱᱟ ᱵᱟᱪᱷᱟᱣ ᱵᱟᱪᱷᱟᱣ ᱟᱹᱰᱤ ᱜᱷᱟᱹᱲᱤᱡ ᱵᱟᱪᱷᱟᱣ ᱵᱟᱪᱷᱟᱣ ᱢᱤᱫᱴᱮᱱ ᱞᱤᱧ ᱠᱩᱥᱤᱭᱟᱫᱟ ᱠᱩᱥᱤ ᱠᱟᱛᱮᱫ ᱞᱤᱧ ᱟᱹᱜᱩ ᱠᱮᱫᱟ ᱡᱟᱦᱟᱸ ᱨᱮᱱᱟᱜ ᱜᱚᱱᱚᱝ ᱫᱚ ᱛᱟᱦᱮᱸ ᱞᱮᱱᱟ ᱦᱟᱡᱟᱨ ᱴᱟᱠᱟ ᱟᱫᱚ ᱦᱟᱡᱟᱨ ᱴᱟᱠᱟ ᱛᱮᱞᱤᱧ ᱟᱹᱜᱩ ᱠᱮᱜᱼᱟ ᱟᱹᱜᱩ ᱠᱟᱛᱮᱫ ᱴᱷᱤᱠ ᱯᱮ ᱯᱩᱱ ᱫᱤᱱ ᱦᱚᱨᱚᱜ ᱠᱟᱛᱮᱫ ᱤᱧ ᱧᱮᱞ ᱠᱮᱜᱼᱟ ᱚᱱᱟ ᱨᱚᱝ ᱦᱚᱸ ᱪᱟᱞᱟᱣᱮᱱᱟ ᱚᱱᱟ ᱨᱚᱝ ᱦᱚᱸ ᱵᱟᱹᱲᱤᱡ ᱮᱱᱟ ᱤᱱᱟᱹ ᱯᱚᱨᱮ ᱪᱮᱱ ᱦᱚᱸ ᱯᱷᱟᱥᱟᱣ ᱮᱱᱟ ᱵᱩᱛᱟᱹᱢ ᱦᱚᱸ ᱛᱚᱯᱟᱜ ᱮᱱᱟ ᱤᱱᱟᱹ ᱥᱟᱶᱛᱮ ᱧᱮᱞ ᱟᱹᱞᱤᱧ ᱚᱲᱮᱡ ᱦᱚᱸ ᱚᱲᱮᱡ ᱮᱱᱟ ᱡᱟᱦᱟᱸ ᱨᱮ ᱵᱞᱮᱴ ᱠᱚ ᱞᱟᱜᱟᱣᱟ ᱵᱞᱮᱴ ᱚᱸᱰᱮ ᱡᱟᱦᱟᱸ ᱵᱳᱛᱟᱢ ᱛᱟᱦᱮᱱᱟ ᱚᱱᱟ ᱦᱚᱸ ᱪᱷᱟᱰᱟᱣ ᱮᱱᱟ ᱱᱚᱣᱟ ᱠᱚ ᱟᱹᱰᱤ ᱟᱨ ᱚᱱᱟ ᱵᱟᱹᱲᱛᱤᱭᱟᱜ ᱫᱚ ᱫᱚᱢᱮᱞᱤᱧ ᱠᱩᱥᱤᱭᱟᱜ ᱛᱟᱦᱮᱫ ᱠᱩᱥᱤ ᱫᱚ ᱟᱫᱚ ᱫᱟᱢ ᱛᱮᱦᱚᱸ ᱞᱤᱧ ᱦᱟᱛᱟᱣ ᱞᱮᱫ ᱜᱮᱭᱟ ᱦᱟᱛᱟᱣ ᱠᱟᱛᱮᱫ ᱚᱱᱮ ᱚᱬᱮᱡ ᱵᱟᱲᱟ ᱠᱟᱛᱮᱫ ᱟᱨ ᱪᱮᱫ ᱞᱤᱧ ᱪᱤᱠᱟᱹ ᱫᱟᱲᱮᱭᱟᱜᱼᱟ